ᱯᱚᱞᱴᱤ ᱪᱟᱥ ᱠᱟᱹᱢᱤ ᱧᱮᱞᱛᱮ ᱤᱧ ᱦᱚᱸ ᱯᱚᱞᱴᱤ ᱪᱟᱥ ᱦᱚᱸ ᱨᱤᱠᱟᱹ ᱠᱮᱜᱼᱟᱹᱧ ᱟᱨ ᱤᱧ ᱦᱚᱸ ᱯᱚᱞᱴᱤ ᱪᱟᱥᱤᱧ ᱪᱷᱩᱴᱟᱹᱣᱮᱱᱟ ᱡᱟᱦᱟᱸ ᱫᱚ ᱥᱚᱨᱠᱟᱨ ᱥᱮᱫ ᱛᱮ ᱜᱚᱲᱚ ᱥᱚᱯᱚᱦᱚᱫ ᱤᱧ ᱧᱟᱢ ᱠᱮᱫ ᱟᱹᱧ ᱟᱨ ᱢᱤᱫᱴᱮᱱ ᱯᱚᱞᱴᱤ ᱯᱷᱨᱟᱢᱤᱧ ᱠᱷᱩᱞᱟᱹᱣ ᱠᱮᱜᱼᱟ ᱟᱨ ᱯᱚᱞᱴᱤ ᱯᱷᱨᱟᱢ ᱠᱷᱩᱞᱟᱹᱣ ᱠᱟᱛᱮᱫ ᱯᱚᱞᱴᱤ ᱦᱚᱯᱚᱱ ᱠᱚ ᱦᱚᱯᱚᱱ ᱠᱩᱡᱽ ᱮᱢᱟᱫᱤᱧᱟᱹ ᱥᱚᱨᱠᱟᱨ ᱯᱟᱥᱴᱟᱥᱮᱫ ᱠᱷᱚᱱ ᱜᱮ ᱦᱚᱯᱚᱱ ᱠᱚ ᱮᱢᱟᱫᱤᱧᱟᱹ ᱠᱚ ᱟᱨ ᱩᱱᱠᱩᱣᱟᱜ ᱡᱚᱢ ᱧᱩ ᱠᱚ ᱮᱢᱟᱫᱤᱧᱟᱹ ᱠᱚ ᱡᱚᱢᱟᱜ ᱠᱚ ᱚᱲᱟᱜ ᱦᱚᱸᱠᱚ ᱵᱮᱱᱟᱣᱟᱫᱤᱧᱟ ᱫᱮᱠᱷᱵᱷᱟᱞ ᱞᱟᱹᱜᱤᱫ ᱤᱧ ᱡᱚᱛᱚᱣᱟᱜ ᱟᱥᱮᱱ ᱪᱮᱫ ᱠᱚ ᱢᱮᱛᱟᱫᱤᱧᱟᱹ ᱠᱚ ᱱᱚᱝᱠᱟ ᱱᱚᱝᱠᱟ ᱪᱮᱫ ᱟᱫᱤᱧᱟᱠᱚ ᱱᱚᱝᱠᱟ ᱱᱚᱝᱠᱟ ᱵᱮᱵᱚᱦᱟᱨ ᱦᱩᱭᱩᱜᱼᱟ ᱟᱨ ᱚᱝᱠᱟ ᱜᱮ ᱤᱧ ᱦᱚᱸ ᱵᱮᱵᱚᱦᱟᱨ ᱠᱮᱫ ᱠᱚᱣᱟᱹᱧ ᱟᱨ ᱨᱮᱭᱟᱲ ᱥᱤᱛᱩᱝ ᱠᱚᱨᱮ ᱚᱠᱟᱞᱮᱠᱟ ᱥᱤᱡᱤᱱ ᱦᱤᱥᱟᱹᱵ ᱚᱠᱟᱞᱮᱠᱟ ᱯᱚᱞᱴᱤ ᱠᱚ ᱡᱚᱜᱟᱣ ᱡᱚᱛᱚᱱ ᱦᱩᱭᱩᱜᱼᱟ ᱚᱱᱟ ᱠᱚ ᱡᱚᱛᱚ ᱠᱚ ᱪᱮᱫ ᱟᱹᱫᱤᱧᱟ ᱟᱨ ᱤᱧ ᱦᱚᱸ ᱚᱱᱠᱟᱜᱤᱧ ᱵᱮᱣᱦᱟᱨ ᱠᱮᱜᱼᱟ

ᱵᱟᱹᱭ ᱵᱟᱹᱭ ᱛᱮ ᱫᱤᱱ ᱫᱤᱱᱛᱮ ᱯᱚᱞᱴᱤ ᱦᱠᱚ ᱢᱟᱨᱟᱝ ᱮᱱᱟᱠᱚ ᱟᱨ ᱯᱚᱞᱴᱤ ᱠᱚ ᱢᱟᱨᱟᱝ ᱮᱱᱛᱮᱠᱚ ᱟᱹᱠᱷᱨᱤᱧ ᱠᱮᱫ ᱠᱚᱣᱟᱹᱧ ᱟᱨ ᱚᱱᱟ ᱟᱹᱠᱷᱨᱤᱧ ᱛᱮᱦᱚᱸ ᱟᱹᱰᱤᱜᱟᱱ ᱴᱟᱠᱟᱧ ᱟᱨᱡᱟᱣ ᱠᱮᱜᱼᱟ ᱟᱨ ᱚᱱᱠᱟ ᱚᱱᱠᱟ ᱛᱮᱜᱮ ᱤᱧᱦᱚᱸ ᱢᱮᱱᱠᱷᱟᱱ ᱤᱭᱟᱹ ᱦᱚᱲᱤᱧ ᱵᱮᱱᱟᱣᱮᱱᱟ ᱟᱨ ᱱᱤᱛ ᱫᱚ ᱟᱨᱚ ᱢᱤᱫᱴᱮᱱ ᱯᱚᱞᱴᱤ ᱯᱷᱨᱟᱢ ᱠᱟᱛᱮᱫ ᱵᱟᱨᱭᱟ ᱯᱮᱭᱟ ᱯᱚᱞᱴᱤ ᱯᱷᱨᱟᱢᱤᱧ ᱠᱷᱩᱞᱟᱹᱣ ᱠᱮᱜᱼᱟ ᱟᱨ ᱚᱝᱠᱟ ᱜᱮ ᱡᱚᱛᱚᱣᱟᱜ ᱤᱧ ᱤᱭᱟᱹ ᱢᱮᱱᱴᱮᱱᱮᱜᱼᱟ ᱟᱨ ᱨᱟᱱ ᱢᱩᱨᱜᱟᱹᱱ ᱠᱚᱦᱚᱸ ᱚᱱᱠᱟ ᱜᱮ ᱥᱚᱢᱚᱭ ᱨᱮ ᱯᱚᱞᱴᱤ ᱠᱚ ᱯᱚᱞᱴᱤ ᱠᱚᱧ ᱮᱢᱟ ᱠᱚ ᱠᱟᱱᱟ ᱟᱨ ᱚᱱᱟᱛᱤᱧ ᱩᱭᱦᱟᱹᱨᱮᱜᱼᱟ ᱵᱟᱹᱭ ᱵᱟᱹᱭ ᱛᱮ ᱟᱨᱚ ᱥᱤᱢ ᱟᱹᱥᱩᱞ ᱦᱚᱸᱧ ᱨᱤᱠᱟᱹᱭᱮᱜᱼᱟ ᱟᱨ ᱥᱤᱢ ᱯᱷᱨᱟᱢ ᱦᱩᱧ ᱵᱮᱱᱟᱣᱮᱜᱼᱟ ᱟᱨ ᱫᱮᱥᱤ ᱥᱤᱢ ᱫᱮᱥᱤ ᱥᱤᱢᱤᱧ ᱟᱹᱜᱩᱭᱮᱫ ᱠᱚᱣᱟ ᱠᱤᱨᱤᱧ ᱠᱟᱛᱮᱫ ᱩᱱᱠᱩ ᱫᱮᱥᱤ ᱯᱷᱨᱟᱢ ᱤᱧ ᱟᱞᱟᱫᱟ ᱨᱤᱧ ᱵᱮᱱᱟᱣᱮᱜᱼᱟ ᱟᱨ ᱩᱱᱠᱩᱧ ᱟᱹᱥᱩᱞᱮᱫ ᱠᱚᱣᱟᱹᱧ ᱟᱨ ᱩᱱᱠᱩ ᱞᱟᱹᱜᱤᱫ ᱦᱚᱸ ᱨᱟᱱᱼᱢᱩᱨᱜᱟᱹᱱᱤᱧ ᱦᱟᱛᱟᱣ ᱠᱮᱜᱼᱟ ᱥᱮᱱᱮᱪᱮᱫ ᱤᱧ ᱥᱮᱱᱮᱪᱮᱫ ᱤᱧ ᱴᱷᱤᱠᱟᱹ ᱧᱟᱢ ᱠᱮᱜ ᱟᱹᱧ ᱚᱠᱟᱞᱮᱠᱟ ᱵᱮᱵᱷᱟᱨ ᱠᱚ ᱦᱩᱭᱩᱜᱼᱟ ᱚᱠᱟᱞᱮᱠᱟ ᱡᱚᱛᱚᱱ ᱠᱚ ᱦᱩᱭᱩᱜᱼᱟ ᱟᱨ ᱤᱧ ᱚᱱᱠᱟ ᱜᱤᱧ ᱡᱚᱛᱚᱱᱮᱫ ᱠᱚᱣᱟᱹᱧ ᱟᱨ ᱚᱱᱟᱛᱮᱦᱚᱸ ᱰᱷᱮᱨ ᱯᱚᱭᱥᱟ ᱜᱮ ᱢᱮᱱᱟᱜᱼᱟ ᱯᱚᱞᱴᱤ ᱛᱮᱦᱚᱸ ᱯᱚᱭᱥᱟ ᱢᱮᱱᱟᱜᱼᱟ ᱟᱨ ᱚᱱᱟ ᱛᱮᱦᱚᱸ ᱯᱚᱭᱥᱟ ᱢᱮᱱᱟᱜᱼᱟ ᱟᱨᱚ ᱮᱴᱟᱜ ᱦᱚᱲ ᱠᱚᱫᱚ ᱜᱮᱰᱮ ᱠᱚ ᱤᱭᱟᱹ ᱯᱷᱨᱟᱢ ᱨᱮ ᱜᱮᱰᱮ ᱠᱚ ᱟᱹᱥᱩᱞᱮᱫ ᱠᱚᱣᱟ ᱠᱚ ᱜᱮᱰᱮ ᱠᱚ ᱵᱤᱡᱽᱱᱮᱥᱮᱜᱼᱟ ᱜᱮᱰᱮ ᱵᱤᱡᱽᱱᱮᱥ ᱛᱮᱦᱚᱸ ᱰᱷᱮᱨ ᱜᱮ ᱯᱚᱭᱥᱟ ᱢᱮᱱᱟᱜᱼᱟ ᱦᱩᱭᱩᱜᱼᱟ ᱟᱨ ᱟᱫᱷᱮᱱ ᱠᱚᱫᱚ ᱦᱟᱹᱠᱩ ᱦᱚᱸᱠᱚ ᱤᱭᱟᱹᱭᱮᱫ ᱠᱚᱣᱟ ᱠᱚ ᱟᱨ ᱥᱚᱨᱠᱟᱨ ᱫᱚ ᱡᱚᱛᱚ ᱜᱮ ᱮᱢᱚᱜ ᱠᱟᱱᱟᱭ ᱯᱷᱨᱤ ᱛᱮᱜᱮ ᱮᱢᱚᱜ ᱠᱟᱱᱟᱭ ᱦᱟᱹᱠᱩ ᱠᱚᱦᱚᱸ ᱦᱟᱹᱠᱩ ᱯᱷᱨᱟᱢ ᱠᱚᱦᱚᱸ ᱮᱢᱚᱜ ᱠᱟᱱᱟᱭ ᱡᱟᱦᱟᱸᱭ ᱠᱚ ᱦᱟᱹᱠᱩ ᱠᱚ ᱪᱟᱥ ᱠᱚ ᱠᱷᱟᱱ ᱟᱨ ᱯᱚᱞᱴᱤ ᱯᱷᱨᱟᱢ ᱦᱚᱸᱠᱚ ᱮᱢᱚᱜ ᱠᱟᱱᱟ ᱟᱨᱚ ᱡᱟᱦᱟᱸᱭ ᱠᱚ ᱯᱚᱞᱴᱤ ᱠᱚ ᱤᱭᱟᱹᱭᱮᱫ ᱠᱷᱟᱱ ᱡᱟᱭᱜᱟ ᱦᱮᱸ ᱡᱟᱭᱜᱟᱭ ᱮᱢ ᱞᱮᱠᱷᱟᱱ ᱜᱮ ᱟᱫᱚ ᱤᱧ ᱦᱚᱸ ᱚᱱᱠᱟ ᱜᱮ ᱤᱧ ᱫᱚ ᱯᱚᱞᱴᱤ ᱟᱨ ᱥᱤᱢ ᱯᱷᱨᱟᱢ ᱜᱤᱧ ᱵᱮᱱᱟᱣᱮᱜᱼᱟ ᱟᱨ ᱚᱱᱟᱛᱮᱦᱚᱸ ᱟᱹᱰᱤᱜᱟᱱ ᱯᱚᱭᱥᱟᱧ ᱟᱨᱡᱟᱣᱟᱠᱟᱫᱼᱟ ᱟᱨ ᱡᱚᱛᱚ ᱦᱚᱲᱤᱧ ᱢᱮᱛᱟ ᱠᱚᱣᱟ ᱱᱚᱣᱟᱠᱚ ᱯᱷᱨᱟᱢ ᱯᱮ ᱚᱱᱟ ᱠᱚ ᱵᱤᱡᱽᱱᱮᱥ ᱯᱮ ᱱᱚᱣᱟ ᱠᱚ ᱠᱟᱨᱵᱟᱨ ᱯᱮ ᱱᱚᱣᱟ ᱫᱚ ᱟᱹᱰᱤ ᱵᱮᱥ ᱜᱮᱭᱟ ᱟᱨ ᱟᱹᱰᱤ ᱟᱭᱢᱟ ᱯᱚᱭᱥᱟ ᱟᱨᱡᱟᱜᱼᱟ ᱱᱚᱣᱟ ᱠᱟᱹᱢᱤᱛᱮ ᱱᱚᱣᱟ ᱵᱤᱡᱽᱱᱮᱥ ᱛᱮᱦᱚᱸ